ᱢᱤᱫᱴᱟᱝ ᱡᱤᱵᱽᱥᱟ ᱞᱮᱠᱟ ᱦᱟᱹᱠᱩ ᱥᱟᱵ ᱵᱟᱵᱚᱫ ᱤᱧ ᱞᱟᱹᱭᱫᱟ ᱛᱚᱵᱮ ᱨᱤᱡᱷᱟᱹᱣ ᱟᱞᱮ ᱫᱚ ᱟᱛᱳ ᱨᱮ ᱵᱮᱲ ᱡᱷᱟᱹᱞᱤ ᱞᱮ ᱤᱫᱤᱭᱟ ᱯᱟᱜᱽᱞᱟ ᱜᱟᱰᱟᱛᱮ ᱟᱨ ᱤᱫᱤ ᱠᱟᱛᱮᱫ ᱦᱟᱹᱠᱩ ᱞᱮ ᱥᱟᱵ ᱠᱚᱣᱟ ᱟᱹᱰᱤ ᱠᱩᱥᱤ ᱨᱟᱹᱥᱠᱟᱹ ᱛᱮᱞᱮ ᱥᱟᱵ ᱠᱚᱣᱟ ᱟᱨ ᱚᱱᱟᱛᱮ ᱟᱹᱰᱤ ᱨᱟᱹᱥᱠᱟᱹ ᱜᱮᱞᱮ ᱟᱹᱭᱠᱟᱹᱣᱟ ᱜᱚᱴᱟ ᱴᱚᱞᱟ ᱨᱮᱱ ᱥᱮᱱ ᱠᱟᱛᱮᱫ ᱪᱮᱫ ᱞᱮᱠᱟ ᱨᱟᱹᱥᱠᱟᱹ ᱟᱹᱭᱠᱟᱹᱜᱼᱟ ᱟᱨ ᱦᱟᱹᱠᱩ ᱥᱟᱵ ᱫᱚ ᱱᱚᱝᱠᱟᱱ ᱤᱭᱟᱹ ᱠᱟᱱᱟ ᱵᱚᱞᱮ ᱡᱮᱭᱥᱮ ᱠᱤ ᱵᱟᱹᱲᱥᱤ ᱪᱟᱰᱚ ᱠᱟᱛᱮᱫ ᱥᱟᱵ ᱫᱚ ᱟᱹᱰᱤ ᱜᱮ ᱨᱤᱡᱷᱟᱹᱣ ᱟᱱ ᱠᱟᱛᱷᱟ ᱠᱟᱱᱟ ᱟᱨ ᱫᱩ ᱵᱤᱨ ᱫᱚ ᱟᱹᱰᱤ ᱢᱚᱡᱽ ᱜᱮ ᱵᱩᱡᱷᱟᱹᱜᱼᱟ ᱚᱱᱟ ᱞᱮᱠᱟᱛᱮ ᱟᱞᱮ ᱫᱚ ᱵᱟᱹᱲᱥᱤᱛᱮ ᱥᱟᱵ ᱜᱮ ᱟᱹᱰᱤ ᱢᱚᱡᱽ ᱞᱮ ᱟᱹᱭᱠᱟᱹᱣᱟ ᱟᱨ ᱫᱚᱞ ᱠᱟᱛᱮᱫ ᱪᱟᱞᱟᱣ ᱞᱮᱱᱠᱷᱟᱡ ᱫᱚ ᱟᱹᱰᱤ ᱱᱟᱯᱟᱭ ᱜᱮ ᱵᱩᱡᱷᱟᱹᱜᱼᱟ ᱟᱨ ᱪᱮᱫ ᱞᱮᱠᱟ ᱟᱢᱮᱢ ᱥᱟᱵ ᱫᱟᱲᱮ ᱠᱚᱣᱟ ᱥᱟᱵ ᱠᱚᱢ ᱟᱨ ᱥᱟᱵ ᱠᱟᱛᱮᱫ ᱢᱚᱡᱽ ᱜᱮ ᱟᱹᱜᱩ ᱠᱚᱢ ᱤᱭᱟᱹ ᱠᱟᱛᱮᱫ ᱢᱚᱡᱽ ᱜᱮ ᱡᱚᱢ ᱠᱟᱛᱮᱫ ᱚᱱᱮ ᱟᱨ ᱥᱟᱫᱷᱟᱨᱚᱱ ᱮᱴᱟᱜ ᱡᱮᱭᱥᱮ ᱡᱮᱥᱯᱠᱟ ᱠᱷᱚᱱ ᱱᱚᱣᱟ ᱞᱮᱠᱟ ᱫᱚ ᱟᱨ ᱵᱟᱹᱱᱩᱜᱼᱟ ᱟᱨ ᱟᱞᱮ ᱫᱚ ᱟᱭᱢᱟ ᱞᱮᱠᱟᱱ ᱵᱮᱵᱚᱥᱛᱷᱟ ᱠᱟᱛᱮᱫ ᱦᱟᱹᱠᱩ ᱞᱮ ᱥᱟᱵ ᱠᱚᱣᱟ ᱡᱚᱛᱚ ᱠᱷᱚᱱ ᱢᱮᱱ ᱡᱚᱝ ᱠᱟᱛᱷᱟ ᱫᱚ ᱱᱚᱣᱟ ᱡᱮ ᱟᱞᱮ ᱦᱟᱹᱠᱩ ᱥᱟᱵ ᱨᱮᱫᱚ ᱟᱹᱰᱤ ᱨᱩᱪᱤ ᱜᱮ ᱢᱮᱱᱟᱜᱼᱟ ᱟᱨ ᱦᱟᱹᱠᱩ ᱥᱟᱵ ᱨᱮᱭᱟᱜ ᱟᱹᱰᱤ ᱱᱟᱯᱟᱭ ᱜᱮ ᱵᱩᱡᱷᱟᱹᱣᱜᱼᱟ ᱟᱨ ᱚᱱᱟᱜᱮ ᱟᱞᱮ ᱫᱚᱞᱮ ᱠᱟᱥᱤᱣᱟᱹᱜᱼᱟ ᱟᱨ ᱠᱩᱥᱤ ᱠᱟᱛᱮᱫ ᱟᱞᱮ ᱫᱚ ᱟᱹᱰᱤ ᱨᱟᱹᱥᱠᱟᱹ ᱞᱮ ᱟᱹᱭᱠᱟᱹᱣᱟ ᱟᱨ ᱟᱹᱭᱠᱟᱹᱣ ᱠᱟᱛᱮᱫ ᱟᱨ ᱟᱞᱮ ᱫᱚ ᱱᱩᱱᱟᱹᱜ ᱢᱚᱡᱽ ᱡᱤᱣᱤ ᱨᱮᱞᱮ ᱟᱹᱭᱠᱟᱹᱣᱟ ᱟᱵᱟᱨ ᱱᱚᱝᱠᱟ ᱜᱮᱵᱚᱱ ᱦᱮᱡ ᱵᱟᱲᱟᱜᱼᱟ ᱦᱟᱹᱠᱩ ᱥᱟᱵ ᱵᱟᱵᱚᱫ ᱫᱚ ᱟᱭᱢᱟ ᱞᱮᱠᱟᱱ ᱨᱤᱡᱷᱟᱹᱣᱟᱱ ᱠᱟᱛᱷᱟ ᱢᱮᱱᱟᱜᱼᱟ ᱟᱨ ᱡᱚᱛᱚ ᱡᱚᱱ ᱠᱟᱛᱷᱟ ᱫᱚ ᱵᱟᱹᱧ ᱞᱟᱹᱭ ᱫᱟᱲᱮᱭᱟᱜᱼᱟᱨ ᱡᱚᱛᱚᱧ ᱞᱟᱹᱭ ᱞᱮᱠᱷᱟᱡ ᱫᱚ ᱵᱟᱝ ᱮᱱᱛᱮᱫ ᱟᱹᱰᱤ ᱤᱭᱟᱹᱭ ᱵᱩᱡᱷᱟᱹᱜᱼᱟ ᱟᱨ ᱱᱚᱝᱠᱟ ᱞᱮᱠᱟ ᱦᱟᱹᱠᱩ ᱥᱟᱵ ᱨᱮᱭᱟᱜ ᱢᱟ ᱢᱟᱨᱟᱝ ᱢᱟᱨᱟᱝ ᱠᱟᱛᱷᱟ ᱫᱚ ᱟᱹᱰᱤ ᱱᱟᱯᱟᱭ ᱜᱮ ᱵᱩᱡᱷᱟᱹᱜᱼᱟ